ᱦᱮᱞᱳ ᱦᱮᱸ ᱡᱚᱦᱟᱨ ᱜᱮ ᱜᱚᱢᱠᱮ ᱦᱮᱸ ᱢᱟ ᱞᱟᱹᱭ ᱵᱮᱱ ᱞᱟᱹᱭᱵᱮᱱ ᱢᱟ ᱪᱮᱫ ᱵᱮᱱ ᱞᱟᱹᱭᱫᱟ ᱦᱮᱸ ᱦᱮᱸ

ᱟᱫᱚ ᱜᱚᱢᱠᱮ ᱦᱚᱜᱼᱚᱭ ᱦᱚᱜᱼᱚᱭ ᱛᱮᱦᱮᱧ ᱟᱱᱤᱡ ᱜᱮ ᱟᱞᱤᱧ ᱟᱵᱮᱱᱟᱜ ᱢᱚᱪᱟ ᱠᱷᱚᱱ ᱜᱮᱞᱤᱧ ᱟᱸᱡᱚᱢᱮᱫᱼᱟ ᱟᱞᱤᱧ ᱢᱟ ᱛᱮᱦᱮᱧ ᱦᱟᱹᱵᱤᱡᱛᱮ ᱚᱱᱠᱟᱱᱟᱜ ᱜᱟᱞᱢᱟᱨᱟᱣ ᱢᱟ ᱵᱟᱝ ᱦᱮᱡ ᱠᱟᱱ ᱟᱞᱤᱧ ᱴᱷᱮᱡ ᱢᱟ ᱥᱮ ᱚᱱᱠᱟᱱᱟᱜ ᱨᱤᱯᱳᱴ ᱦᱚᱸ ᱵᱟᱝ ᱦᱮᱡ ᱠᱟᱱᱟ ᱟᱫᱚᱚ ᱡᱟᱠ ᱜᱮ ᱵᱟᱹᱲᱤᱡ ᱫᱟᱜ ᱥᱮᱱᱚᱜ ᱠᱟᱱᱟ ᱱᱚᱣᱟ ᱫᱚ ᱵᱟᱝ ᱵᱮᱥᱟ ᱵᱚᱰᱮ ᱫᱟᱜ ᱠᱚ ᱡᱩᱫᱤ ᱥᱮᱱᱚᱜᱼᱟ ᱱᱚᱝᱨᱟ ᱠᱟᱜ ᱠᱚ ᱡᱩᱫᱤ ᱥᱮᱱᱚᱜᱼᱟ ᱮᱸᱰᱮ ᱠᱷᱟᱱ ᱫᱚ ᱟᱫᱚ ᱵᱟᱝ ᱵᱮᱥᱟ ᱟᱞᱤᱧ ᱦᱚᱸᱞᱤᱧ ᱢᱚᱱᱮᱭᱮᱫ ᱛᱟᱦᱮᱱᱟ ᱱᱚᱝᱠᱟᱜᱮ ᱟᱫᱚ ᱛᱟᱦᱚᱞᱮ ᱦᱟᱸᱜ ᱟᱞᱤᱧᱟᱜ ᱪᱤᱱᱛᱟᱹ ᱵᱷᱟᱵᱱᱟ ᱱᱚᱝᱠᱟ ᱢᱮᱱᱟᱜ ᱡᱮ ᱡᱟᱛᱮ ᱥᱟᱱᱟᱢ ᱢᱟᱹᱱᱢᱤ ᱠᱚ ᱴᱷᱮᱱ ᱮᱠᱫᱚᱢ ᱢᱟᱱᱮ ᱡᱟᱦᱟᱸ ᱯᱷᱟᱨᱪᱟ ᱫᱟᱜ ᱢᱟᱲᱟᱝ ᱡᱟᱦᱟᱸ ᱵᱮᱱ ᱞᱟᱹᱭᱮᱫ ᱛᱟᱦᱮᱸ ᱦᱤᱡᱩᱜ ᱪᱟᱞᱟᱜ ᱥᱟᱯᱞᱟᱭᱚᱜ ᱠᱟᱱ ᱛᱟᱦᱮᱸᱜ ᱟᱞᱤᱧᱟᱜ ᱤᱭᱟᱹ ᱫᱚ ᱚᱱᱠᱟᱜᱮ ᱟᱞᱤᱧ ᱫᱚ ᱚᱱᱟ ᱠᱚᱜᱮᱞᱤᱧ ᱢᱮᱱᱟ ᱡᱮ ᱚᱝᱠᱟ ᱮᱠᱫᱚᱢ ᱯᱷᱟᱨᱪᱟ ᱯᱷᱟᱨᱪᱤ ᱫᱟᱜ ᱥᱮᱱᱚᱜ ᱢᱟ ᱡᱟᱛᱮ ᱚᱱᱟ ᱫᱟᱜ ᱧᱩ ᱠᱟᱛᱮ ᱥᱮ ᱚᱱᱟ ᱫᱟᱜ ᱵᱮᱵᱚᱦᱟᱨ ᱠᱟᱛᱮ ᱢᱟᱹᱱᱢᱤ ᱨᱳᱜᱽ ᱟᱡᱟᱨ ᱨᱮ ᱟᱞᱚ ᱠᱚ ᱯᱟᱲᱟᱜ ᱢᱟ ᱡᱟᱦᱟᱸ ᱨᱳᱜᱽ ᱟᱡᱟᱨ ᱨᱮ ᱛᱷᱚᱲᱟ ᱜᱟᱱ ᱠᱚ ᱯᱟᱲᱟᱣᱟᱠᱟᱱᱟ ᱩᱱᱠᱩ ᱚᱱᱟ ᱠᱚ ᱧᱩ ᱞᱮᱠᱷᱟᱱ ᱡᱟᱛᱮ ᱚᱱᱟ ᱨᱳᱜᱽ ᱟᱡᱟᱨ ᱠᱷᱚᱱ ᱠᱚ ᱥᱟᱦᱟᱜ ᱢᱟ ᱦᱚᱲᱢᱚ ᱠᱷᱚᱱ ᱥᱟᱺᱜᱤᱧᱚᱜ ᱢᱟ ᱱᱚᱝᱠᱟᱱ ᱜᱮ ᱟᱞᱤᱧᱟᱜ ᱪᱤᱱᱛᱟᱹ ᱵᱷᱟᱵᱱᱟ ᱫᱚ ᱢᱮᱱᱟᱜ ᱛᱟᱞᱤᱧᱟ ᱟᱹᱠᱷᱤᱨ ᱩᱭᱦᱟᱹᱨ ᱫᱚ ᱢᱮᱱᱟᱜ ᱛᱟᱞᱤᱧᱟ ᱚᱨᱠᱤ ᱮᱱᱛᱮ ᱨᱮᱦᱚᱸ ᱟᱞᱤᱧ ᱞᱤᱧ ᱧᱮᱞᱟ ᱡᱮ ᱱᱚᱣᱟ ᱠᱚ ᱪᱤᱠᱟᱹᱛᱮ ᱱᱚᱝᱠᱟ ᱦᱩᱭᱩᱜ ᱠᱟᱱᱟ ᱱᱚᱣᱟ ᱢᱟᱲᱟᱝ ᱛᱚ ᱱᱚᱝᱠᱟᱱᱟᱜ ᱨᱤᱯᱳᱴ ᱠᱚ ᱵᱟᱝ ᱦᱮᱡ ᱟᱠᱟᱱᱟ ᱟᱫᱚ ᱛᱟᱦᱚᱞᱮ ᱱᱚᱣᱟ ᱠᱚᱞᱤᱧ ᱧᱮᱞᱟ ᱡᱮ ᱪᱮᱠᱟᱛᱮ ᱱᱚᱝᱠᱟ ᱦᱩᱭᱩᱜ ᱠᱟᱱᱟ ᱦᱮᱸᱥᱮ ᱟᱨ ᱱᱚᱣᱟ ᱠᱚᱦᱟᱸᱜ ᱞᱤᱧ ᱧᱮᱞᱫᱟ ᱢᱮᱸᱫ ᱞᱩᱛᱩᱨᱟᱜ ᱠᱟᱱᱟᱞᱤᱧ ᱚᱠᱟᱞᱮᱠᱟ ᱠᱚ ᱚᱠᱟ ᱡᱟᱭᱜᱟ ᱨᱮ ᱱᱚᱣᱟ ᱮᱴᱠᱮᱴᱚᱬᱮᱜ ᱠᱟᱱᱛᱮ ᱱᱚᱝᱠᱟᱜ ᱠᱟᱱᱟ ᱦᱮᱸᱥᱮ ᱟᱹᱰᱤ ᱟᱹᱰᱤ ᱜᱟᱱ ᱥᱟᱺᱜᱤᱧ ᱛᱚᱠᱠᱚ ᱯᱟᱭᱤᱯ ᱞᱟᱭᱤᱱ ᱠᱚ ᱢᱮᱱᱟᱜ ᱟᱛᱚ ᱟᱨ ᱚᱱᱟ ᱫᱟᱜ ᱠᱚᱢᱟ ᱚᱱᱟ ᱱᱟᱹᱭ ᱜᱟᱰᱟ ᱜᱟᱰᱟ ᱠᱚᱨᱮ ᱠᱷᱚᱱ ᱥᱟᱯᱞᱟᱭ ᱦᱤᱡᱩᱜ ᱛᱟᱦᱮᱸᱡ ᱟᱨ ᱛᱮᱦᱮᱧ ᱜᱟᱯᱟ ᱫᱚ ᱚᱱᱮ ᱫᱟᱜ ᱫᱤᱱ ᱛᱚ ᱫᱟᱜ ᱡᱟᱹᱯᱩᱫ ᱫᱤᱱ ᱛᱟᱦᱚᱞᱮ ᱚᱱᱟ ᱵᱚᱰᱮ ᱫᱟᱜ ᱠᱚ ᱛᱷᱚᱲᱟ ᱤᱭᱟᱹᱜ ᱜᱮᱭᱟ ᱟᱫᱚ ᱦᱳᱭᱛᱳ ᱦᱟᱸᱜ ᱯᱟᱭᱤᱯ ᱠᱚ ᱞᱤᱠ ᱮᱢᱟᱱ ᱠᱟᱱᱟ ᱡᱟᱦᱟᱸ ᱠᱚᱨᱮ ᱠᱤᱝᱵᱟ ᱦᱟᱸᱜ ᱡᱟᱦᱟᱸᱱᱟᱜ ᱜᱮ ᱮᱴᱠᱮᱴᱚᱬᱮ ᱦᱮᱱᱟᱜᱼᱟ ᱦᱚᱭᱛᱳ ᱟᱵᱮᱱ ᱡᱟᱦᱟᱸ ᱵᱮᱱ ᱞᱟᱹᱭᱫᱟ ᱱᱚᱣᱟ ᱫᱚ ᱟᱹᱰᱤ ᱡᱚᱛᱷᱟᱛ ᱠᱟᱛᱷᱟ ᱜᱮᱵᱮᱱ ᱞᱟᱹᱭᱫᱟ ᱱᱚᱟ ᱠᱚᱢᱟ ᱵᱟᱝ ᱵᱮᱥᱟ ᱵᱮᱥᱟ ᱟᱫᱚ ᱮᱱᱛᱮ ᱨᱮᱦᱚᱸ ᱟᱞᱤᱧ ᱦᱟᱸᱜ ᱡᱩᱫᱤᱭᱳ ᱟᱨᱠᱤ ᱟᱞᱤᱧᱟᱜ ᱞᱩᱛᱩᱨ ᱨᱮᱫᱮ ᱵᱟᱝ ᱛᱟᱠᱚᱣᱟᱠᱟᱱ ᱛᱟᱦᱮᱸᱫ ᱟᱫᱚ ᱚᱱᱟ ᱠᱷᱟᱹᱛᱤᱨ ᱵᱟᱝ ᱞᱤᱧ ᱵᱩᱡᱷᱟᱹᱣ ᱠᱟᱫᱟ ᱟᱞᱤᱧ ᱫᱚᱞᱤᱧ ᱢᱚᱱᱮᱭᱟ ᱡᱮ ᱵᱟᱝ ᱵᱮᱥ ᱜᱮ ᱪᱟᱞᱟᱜ ᱠᱟᱱᱟ ᱢᱮᱱᱛᱮ ᱟᱫᱚ ᱱᱚᱜᱼᱚᱭ ᱡᱮ ᱟᱵᱮᱱ ᱟᱞᱤᱧ ᱴᱷᱮᱱ ᱢᱤᱫᱴᱮᱱ ᱤᱭᱟᱹ ᱵᱮᱱ ᱤᱭᱟᱹ ᱠᱮᱫᱟ ᱞᱟᱹᱞᱤᱥ ᱵᱮᱱ ᱫᱚᱦᱚ ᱠᱮᱫᱟ ᱥᱮ ᱟᱞᱤᱧ ᱴᱷᱮᱱ ᱱᱚᱣᱟ ᱡᱟᱛᱮ ᱵᱮᱥ ᱛᱮ ᱥᱮᱱᱚᱜ ᱢᱟ ᱵᱮᱥ ᱯᱷᱟᱨᱪᱟ ᱯᱷᱟᱹᱨᱪᱤ ᱫᱟᱜ ᱢᱟᱲᱟᱝ ᱞᱮᱠᱟ ᱥᱮᱱᱚᱜ ᱢᱟ ᱱᱚᱣᱟ ᱨᱮᱱᱟᱜ ᱢᱤᱫᱴᱮᱱ ᱟᱸᱜᱚᱡ ᱵᱮᱱ ᱫᱚᱦᱚ ᱠᱮᱫᱟ ᱱᱚᱣᱟ ᱫᱚ ᱟᱹᱰᱤ ᱨᱟᱹᱥᱠᱟᱹ ᱟᱹᱞᱤᱧ ᱦᱚᱞᱤᱧ ᱵᱩᱡᱷᱟᱹᱣᱮᱫᱼᱟ ᱟᱨ ᱡᱟᱛᱮ ᱛᱤᱱᱟᱹᱜ ᱞᱚᱜᱚᱱ ᱞᱤᱧ ᱫᱟᱲᱮᱭᱟᱜ ᱠᱟᱱᱟ ᱱᱚᱣᱟ ᱠᱚ ᱢᱟᱱᱮ ᱥᱮᱸᱫᱽᱨᱟ ᱧᱟᱢ ᱞᱟᱹᱜᱤᱫ ᱛᱮ ᱦᱟᱸᱜ ᱡᱟᱦᱟᱸ ᱛᱤᱱᱟᱹᱜ ᱫᱤᱱ ᱚᱠᱛ ᱚᱠᱚ ᱞᱟᱜᱟᱜᱼᱟ ᱤᱱᱟᱹ ᱠᱚ ᱚᱠᱛᱚ ᱢᱩᱫᱽ ᱨᱮᱜᱮ ᱦᱟᱸᱜ ᱟᱞᱤᱧ ᱮᱠᱫᱚᱢ ᱢᱟᱱᱮ ᱞᱤᱧ ᱪᱮᱥᱴᱟᱭᱟ ᱡᱟᱛᱮ ᱯᱷᱟᱨᱪᱟ ᱯᱷᱟᱹᱨᱪᱤ ᱫᱟᱜ ᱟᱨᱠᱤ ᱥᱟᱯᱞᱟᱭ ᱫᱟᱲᱮᱭᱟᱜᱼᱟ ᱞᱤᱧ ᱤᱭᱟᱹ ᱫᱟᱲᱮᱭᱟᱜ ᱢᱟᱞᱤᱧ ᱢᱮᱱᱛᱮ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱵᱟᱝ ᱵᱟᱝ ᱜᱚᱝᱠᱮ ᱫᱟᱜ ᱧᱩ ᱢᱟ ᱟᱹᱰᱤ ᱱᱟᱯᱟᱭ ᱠᱟᱛᱷᱟ ᱠᱟᱱᱟ ᱫᱟᱜ ᱧᱩ ᱫᱚ ᱢᱤᱫᱴᱮᱱ ᱥᱟᱯᱷᱤᱥᱤᱭᱮᱱᱴ ᱦᱚᱲᱢᱚ ᱨᱮ ᱫᱟᱜ ᱨᱮᱱᱟᱜ ᱞᱟᱹᱠᱛᱤ ᱢᱮᱱᱟᱜᱼᱟ ᱟᱨ ᱚᱱᱟ ᱠᱚ ᱞᱟᱹᱜᱤᱫ ᱛᱮᱜᱮ ᱛᱚ ᱡᱟᱛᱮ ᱱᱚᱣᱟ ᱠᱚ ᱫᱟᱜ ᱯᱚᱨᱤᱥᱩᱫᱽᱫᱷᱚ ᱢᱟᱱᱮ ᱮᱠᱫᱚᱢ ᱯᱷᱟᱨᱪᱟ ᱫᱟᱜ ᱵᱚᱱ ᱧᱟᱢ ᱱᱚᱣᱟ ᱠᱚ ᱞᱟᱰᱜᱤᱫ ᱛᱮᱜᱮ ᱛᱚ ᱥᱚᱨᱠᱟᱨ ᱱᱚᱣᱟ ᱠᱚ ᱠᱷᱚᱱᱮ ᱵᱮᱵᱚᱥᱛᱷᱟᱣ ᱠᱟᱜ ᱵᱮᱵᱚᱥᱛᱷᱟᱣ ᱠᱟᱫᱟ ᱦᱮᱸᱥᱮ ᱟᱫᱚ ᱛᱟᱦᱚᱞᱮ ᱱᱚᱣᱟ ᱠᱚᱢᱟ ᱥᱚᱨᱠᱟᱨᱤ ᱥᱠᱤᱢ ᱠᱟᱱᱟ ᱥᱚᱨᱠᱟᱨᱤ ᱤᱭᱟᱹ ᱜᱚᱲᱚ ᱠᱟᱱᱟ ᱮᱱᱮᱠᱷᱟᱱ ᱱᱚᱣᱟ ᱠᱚ ᱤᱭᱟᱹ ᱡᱩᱫᱤ ᱦᱚᱭ ᱵᱚᱰᱮ ᱫᱟᱜ ᱥᱮ ᱱᱚᱝᱨᱟ ᱫᱟᱜ ᱱᱚᱜᱼᱚᱭ ᱱᱚᱣᱟ ᱠᱚ ᱵᱟᱝ ᱴᱷᱤᱠ ᱡᱤᱱᱤᱥ ᱠᱟᱱᱟ ᱱᱚᱣᱟ ᱠᱚᱫᱚ ᱟᱞᱤᱧᱟᱜ ᱤᱭᱟᱹ ᱨᱮᱜᱮ ᱦᱚᱭᱛᱳ ᱯᱟᱲᱟᱜ ᱠᱟᱱᱟ ᱦᱳᱭᱛᱳ ᱫᱚ ᱵᱟᱝ ᱟᱞᱤᱧᱟᱜ ᱫᱟᱭᱵᱷᱟᱨ ᱨᱮᱜᱮ ᱯᱟᱲᱟᱜ ᱠᱟᱱᱟ ᱟᱨᱠᱤ ᱱᱚᱣᱟ ᱠᱚ ᱧᱮᱞ ᱞᱟᱹᱜᱤᱫ ᱛᱮᱫᱚ ᱥᱚᱨᱠᱟᱨ ᱟᱞᱤᱧ ᱦᱚᱸ ᱡᱚᱛᱚ ᱨᱚᱠᱚᱢ ᱜᱮ ᱜᱚᱲᱚᱭ ᱮᱢᱟᱞᱤᱧ ᱠᱟᱱᱟ ᱥᱮ ᱠᱟᱹᱣᱰᱤ ᱠᱚᱦᱚᱸ ᱥᱚᱨᱠᱟᱨᱮᱭ ᱮᱢᱟᱞᱤᱧ ᱠᱟᱱᱟ ᱮᱱᱛᱮ ᱠᱷᱟᱱ ᱱᱚᱣᱟ ᱠᱚ ᱧᱮᱞ ᱨᱮᱱᱟᱜ ᱫᱟᱭᱵᱷᱟᱨ ᱢᱟ ᱟᱞᱤᱧᱟᱜ ᱜᱮ ᱠᱟᱱ ᱟᱫᱚ ᱡᱟᱠ ᱵᱟᱝᱞᱤᱧ ᱢᱮᱫ ᱞᱩᱛᱩᱨ ᱫᱟᱲᱮ ᱠᱟᱣᱫᱟ ᱦᱚᱭᱛᱳ ᱚᱱᱛᱮ ᱟᱞᱤᱧ ᱫᱚ ᱟᱫᱚ ᱱᱚᱣᱟ ᱤᱭᱟᱹ ᱠᱚᱨᱮ ᱛᱷᱚᱲᱟ ᱜᱟᱱ ᱵᱮᱥᱛᱚ ᱞᱤᱧ ᱛᱟᱦᱮᱱᱛᱮ ᱚᱯᱷᱤᱥ ᱨᱮᱱᱟᱜ ᱠᱟᱹᱢᱤ ᱠᱚᱨᱮ ᱟᱫᱚ ᱛᱟᱦᱚᱞᱮ ᱠᱷᱟᱱ ᱱᱚᱜᱼᱚᱭ ᱡᱮ ᱟᱵᱮᱱ ᱱᱵᱮᱱ ᱞᱟᱹᱭ ᱠᱮᱜᱼᱟ ᱱᱚᱣᱟ ᱠᱚᱫᱚ ᱮᱱᱛᱮ ᱟᱞᱤᱧ ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱟ ᱟᱹᱰᱤ ᱞᱚᱜᱚᱱ ᱟᱨᱠᱤ ᱱᱚᱣᱟ ᱢᱟᱱᱮ ᱤᱭᱟᱹ ᱨᱮᱱᱟᱜ ᱞᱤᱧ ᱪᱮᱥᱴᱟᱭᱟ ᱡᱮ ᱱᱚᱣᱟ ᱠᱚ ᱡᱮᱢᱚᱱ ᱮᱠᱫᱚᱢ ᱯᱷᱟᱨᱪᱟ ᱫᱟᱜ ᱯᱷᱟᱨᱪᱟ ᱯᱷᱟᱹᱨᱪᱤ ᱫᱟᱜ ᱡᱮᱢᱚᱱ ᱟᱯᱮ ᱴᱷᱮᱱ ᱞᱤᱧ ᱥᱮᱴᱮᱨ ᱫᱟᱲᱮᱭᱟᱜ ᱥᱟᱱᱟᱢ ᱠᱚ ᱴᱷᱮᱱ ᱟᱨᱠᱤ ᱟᱞᱤᱧ ᱡᱟᱦᱟᱸ ᱛᱤᱱᱟᱹᱜ ᱮᱞᱟᱠᱟ ᱦᱮᱱᱟᱜ ᱛᱟᱞᱤᱧᱟᱹ ᱟᱞᱤᱧ ᱤᱭᱟᱹ ᱥᱟᱯᱞᱟᱭᱟᱨ ᱡᱟᱦᱟᱸ ᱛᱤᱱᱟᱹᱜ ᱥᱟᱯᱞᱟᱭ ᱫᱟᱲᱮᱭᱟᱜ ᱥᱟᱯᱞᱟᱭ ᱨᱮᱱᱟᱜ ᱚᱱᱟ ᱠᱚ ᱮᱞᱟᱠᱟ ᱨᱮ ᱡᱮᱢᱚᱱ ᱚᱱᱟ ᱠᱚ ᱴᱚᱴᱷᱟ ᱨᱮ ᱡᱮᱢᱚᱱ ᱮᱠᱫᱚᱢ ᱯᱷᱟᱨᱟ ᱯᱷᱟᱨᱪᱟ ᱫᱟᱜ ᱥᱮᱱᱚᱜ ᱢᱟ ᱢᱮᱱᱛᱮ ᱟᱫᱚ ᱦᱟᱸᱜ ᱚᱱᱮ ᱞᱤᱧ ᱞᱟᱹᱭᱟᱫ ᱵᱮᱱ ᱡᱮ ᱱᱚᱣᱟ ᱨᱳᱜᱽ ᱫᱚ ᱦᱟᱸᱜ ᱟᱫᱚ ᱟᱞᱤᱧ ᱨᱮᱱ ᱦᱚᱸᱛᱚ ᱚᱱᱠᱟ ᱠᱟᱹᱢᱭᱟᱹ ᱠᱚ ᱢᱮᱱᱟᱜ ᱠᱚᱣᱟ ᱩᱱᱠᱩ ᱛᱟᱞᱟ ᱠᱚᱛᱮ ᱜᱮ ᱦᱟᱸᱜ ᱞᱤᱧ ᱧᱮᱞᱫᱟ ᱧᱮᱞ ᱜᱚᱴᱟᱭ ᱫᱟ ᱦᱟᱸᱜ ᱡᱮ ᱚᱠᱟ ᱠᱷᱚᱱ ᱱᱚᱣᱟ ᱮᱴᱠᱮᱴᱚᱬᱮ ᱥᱤᱨᱡᱟᱹᱜ ᱠᱟᱱᱛᱮ ᱱᱚᱣᱟ ᱵᱚᱰᱮ ᱫᱟᱜ ᱠᱚ ᱥᱮ ᱱᱚᱝᱨᱟ ᱫᱟᱜ ᱠᱚ ᱥᱮᱱᱚᱜ ᱠᱟᱱᱟ ᱢᱮᱱᱛᱮ ᱦᱮᱸᱥᱮ ᱦᱮᱸ ᱟᱪᱪᱷᱟ ᱟᱫᱚ ᱜᱚᱢᱠᱮ ᱟᱫᱚ ᱱᱤᱭᱟᱹ ᱱᱤᱭᱟᱹ ᱜᱮ ᱟᱵᱮᱱᱟᱜ ᱤᱭᱟᱹ ᱛᱟᱦᱮᱸ ᱠᱟᱱᱟ ᱛᱚ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱜᱚᱢᱠᱮ ᱚᱱᱟ ᱫᱚ ᱟᱹᱰᱤ ᱥᱟᱹᱨᱤ ᱠᱟᱛᱷᱟ ᱟᱹᱰᱤ ᱡᱚᱛᱷᱟᱛ ᱠᱟᱛᱷᱟ ᱵᱮᱱ ᱞᱟᱹᱭᱫᱟ ᱟᱹᱰᱤ ᱡᱚᱛᱷᱟᱛ ᱠᱟᱷᱟ ᱚᱱᱟ ᱫᱚᱵᱮᱱ ᱞᱟᱹᱭᱫᱟ ᱜᱚᱢᱠᱮ ᱟᱫᱚ ᱟᱞᱤᱧᱟᱜ ᱦᱚᱸ ᱛᱷᱚᱲᱟ ᱟᱨᱚ ᱚᱱᱠᱟᱱᱟᱜ ᱜᱮ ᱠᱟᱹᱢᱤ ᱠᱚ ᱢᱮᱱᱟᱜ ᱛᱟᱞᱤᱧᱟ ᱟᱫᱚ ᱛᱟᱦᱚᱞᱮ ᱢᱟ ᱟᱨᱚ ᱡᱩᱫᱤ ᱡᱟᱦᱟᱱ ᱠᱤᱪᱷᱩ ᱚᱱᱠᱟ ᱢᱮᱱ ᱨᱮᱱᱟᱜ ᱢᱮᱱ ᱛᱮᱱᱟᱜ ᱢᱮᱱᱟᱜ ᱛᱟᱵᱮᱱ ᱠᱷᱟᱱ ᱫᱚ ᱢᱟ ᱛᱷᱚᱲᱟ ᱤᱭᱟᱹ ᱧᱚᱜ ᱛᱮ ᱥᱚᱴ ᱠᱷᱟᱴ ᱛᱮ ᱞᱟᱹᱭ ᱵᱮᱱ ᱠᱚᱢ ᱚᱠᱛᱚ ᱛᱮ ᱞᱟᱹᱭ ᱵᱮᱱ ᱟᱨ ᱮᱠᱴᱩ ᱠᱟᱹᱢᱤ ᱨᱮ ᱵᱟᱸᱫᱷᱟᱣ ᱜᱮ ᱦᱮᱱᱟᱜ ᱞᱤᱧᱟᱹ ᱦᱟᱸᱜ ᱦᱮᱸ ᱦᱮᱸ ᱦᱮᱸ ᱦᱮᱸ ᱴᱷᱤᱠ ᱜᱮᱭᱟ ᱜᱚᱢᱠᱮ ᱚᱱᱟ ᱫᱚ ᱮᱠᱫᱚᱢ ᱟᱞᱤᱧ ᱞᱤᱧ ᱢᱮᱫ ᱞᱩᱛᱩᱨᱟᱜᱼᱟ ᱚᱱᱟ ᱞᱟᱹᱜᱤᱫ ᱛᱮᱫᱚ ᱟᱵᱮᱱ ᱫᱚ ᱮᱠᱫᱚᱢ ᱟᱫᱚ ᱟᱞᱚᱵᱮᱱ ᱪᱤᱱᱛᱟᱹᱭᱟ ᱟᱞᱤᱧ ᱵᱟᱜᱟᱣᱟ ᱢᱤᱫ ᱵᱟᱨ ᱫᱤᱱ ᱢᱩᱫᱽ ᱨᱮᱜᱮ ᱦᱟᱸᱜ ᱱᱚᱣᱟ ᱡᱚᱛᱚ ᱴᱷᱤᱠ ᱴᱷᱟᱠᱚᱜ ᱢᱟ ᱱᱚᱣᱟ ᱞᱤᱧ ᱧᱮᱞᱟ ᱧᱮᱞᱫᱟᱞᱤᱧ ᱦᱟᱸᱜ ᱟᱨ ᱱᱚᱜᱼᱚᱭ ᱡᱮ ᱱᱚᱣᱟ ᱟᱵᱤᱱ ᱟᱞᱤᱧ ᱴᱷᱮᱱ ᱤᱭᱟᱹ ᱵᱮᱱ ᱫᱚᱦᱚ ᱠᱮᱫᱟ ᱱᱚᱣᱟ ᱟᱹᱰᱤ ᱢᱟᱱᱮ ᱡᱚᱛᱷᱟᱛ ᱠᱟᱛᱷᱟ ᱵᱮᱱ ᱞᱟᱹᱭ ᱠᱟᱜᱼᱟ ᱢᱮᱱᱛᱮ ᱟᱞᱤᱧ ᱞᱤᱧ ᱢᱚᱱᱮᱭᱟ ᱟᱨ ᱱᱚᱣᱟ ᱠᱚ ᱫᱟᱭᱵᱷᱟᱨ ᱫᱚ ᱟᱞᱤᱧᱟᱜ ᱠᱟᱱᱟ ᱱᱚᱣᱟ ᱠᱚ ᱧᱮᱞ ᱞᱟᱹᱜᱤᱫ ᱛᱮᱫᱚ ᱟᱨ ᱱᱚᱣᱟ ᱠᱚ ᱡᱟᱛᱮ ᱴᱤᱠᱚᱜ ᱢᱟ ᱱᱚᱣᱟ ᱠᱚᱦᱚᱸ ᱫᱟᱭᱵᱷᱟᱨ ᱦᱚᱸ ᱠᱟᱹᱴᱤᱡ ᱟᱹᱞᱤᱧᱟᱜ ᱠᱟᱱᱟ ᱟᱫᱚ ᱢᱟ ᱛᱟᱦᱚᱞᱮ ᱜᱚᱢᱠᱮ ᱤᱱᱠᱟᱹ ᱜᱮ ᱦᱮᱸ ᱢᱟ ᱛᱟᱦᱚᱞᱮ ᱡᱚᱦᱟᱨ ᱜᱮ ᱦᱮᱸ ᱡᱚᱦᱟᱨ ᱜᱮ